ᱡᱟᱦᱟᱸ ᱟᱵᱚ ᱪᱮᱫ ᱪᱮᱫ ᱠᱚ ᱫᱷᱚᱨᱚᱢ ᱵᱚᱱ ᱯᱟᱞᱟᱣᱟ ᱟᱵᱚ ᱫᱚ ᱯᱨᱚᱛᱷᱚᱢ ᱫᱚ ᱯᱩᱡᱟᱹ ᱫᱚ ᱦᱩᱭᱩᱜ ᱠᱟᱱ ᱛᱟᱵᱚᱱᱟ ᱵᱟᱦᱟ ᱵᱟᱦᱟ ᱨᱮᱫᱚ ᱟᱵᱚ ᱫᱚ ᱵᱚᱱ ᱯᱩᱡᱟᱹᱜᱼᱟ ᱪᱮᱫ ᱫᱷᱚᱨᱚᱢ ᱪᱮᱫᱟᱜ ᱥᱮ ᱵᱟᱝ ᱵᱟᱦᱟ ᱨᱮᱵᱚᱱ ᱯᱩᱡᱟᱹᱜᱼᱟ ᱟᱵᱚ ᱨᱮᱱ ᱱᱟᱭᱠᱮ ᱵᱟᱵᱟ ᱴᱷᱮᱱ ᱪᱟᱞᱟᱣ ᱠᱟᱛᱮᱫ ᱦᱚᱞᱚᱝ ᱪᱟᱣᱞᱮ ᱟᱫᱽᱣᱟ ᱪᱟᱣᱞᱮ ᱠᱚ ᱛᱟᱦᱮᱱᱟ ᱚᱱᱟ ᱨᱮᱱᱟᱜ ᱦᱚᱞᱚᱝ ᱦᱚᱞᱚᱝ ᱚᱱᱟ ᱠᱷᱚᱸᱰ ᱠᱚ ᱡᱩᱛ ᱠᱟᱛᱮᱫ ᱡᱩᱛ ᱠᱟᱛᱮᱫ ᱥᱤᱢ ᱵᱚᱱ ᱵᱚᱸᱜᱟ ᱠᱚᱣᱟ ᱚᱱᱟ ᱞᱟᱦᱟᱨᱮ ᱢᱤᱫᱴᱮᱱ ᱰᱟᱺᱜᱩᱣᱟᱹ ᱠᱚᱲᱟᱭ ᱛᱟᱦᱮᱱ ᱛᱟᱵᱚᱱᱟ ᱩᱱᱤ ᱦᱚᱸ ᱴᱷᱤᱞᱤᱭ ᱜᱚᱜᱽ ᱛᱟᱵᱚᱱᱟ ᱚᱱᱟ ᱵᱚᱱ ᱯᱟᱞᱟᱣᱟ ᱵᱟᱦᱟ ᱫᱚ ᱛᱤᱱ ᱡᱚᱠᱷᱚᱱ ᱚᱱᱟ ᱫᱚ ᱯᱷᱟᱞᱜᱩᱱ ᱢᱟᱥ ᱯᱷᱟᱞᱜᱩᱱ ᱢᱟᱥ ᱵᱚᱱ ᱯᱟᱞᱟᱣᱟ ᱡᱚᱠᱷᱚᱱ ᱟᱵᱚ ᱨᱮᱱ ᱪᱟᱸᱫᱳ ᱵᱚᱸᱜᱟ ᱡᱟᱦᱟᱸᱭ ᱵᱚᱱ ᱢᱮᱛᱟᱭ ᱠᱟᱱ ᱧᱤᱫᱟᱹ ᱪᱟᱸᱫᱳ ᱩᱱᱤ ᱡᱚᱠᱷᱚᱱ ᱜᱳᱞᱳᱜ ᱟᱭ ᱧᱤᱫᱟᱹ ᱪᱟᱸᱫᱳ ᱛᱚᱠᱷᱚᱱ ᱫᱤᱠᱩ ᱢᱮᱱᱟ ᱡᱟᱦᱟᱸᱴᱟᱜ ᱫᱳᱞ ᱯᱩᱨᱱᱤᱢᱟ ᱩᱱ ᱡᱚᱠᱷᱚᱱ ᱟᱵᱚ ᱵᱚᱱ ᱵᱟᱦᱟᱜᱼᱟ ᱚᱱᱟ ᱫᱚ ᱫᱚᱥᱟᱨ ᱯᱩᱡᱟᱹᱧ ᱞᱟᱹᱭᱫᱟ ᱡᱟᱦᱟᱸᱴᱟᱜ ᱟᱵᱚ ᱵᱚᱱ ᱯᱚᱨᱚᱵᱚᱜ ᱚᱱᱟ ᱫᱚ ᱜᱟᱛᱮᱧ ᱟᱹᱜᱩ ᱞᱮᱜᱮ ᱚᱱᱟ ᱛᱮᱵᱚᱱ ᱥᱚᱨᱦᱟᱭᱚᱜ ᱠᱟᱱᱟ ᱥᱚᱨᱦᱟᱭ ᱢᱚᱬᱮ ᱪᱷᱚ ᱫᱤᱱ ᱵᱚᱱ ᱯᱟᱞᱟᱣᱟ ᱛᱟᱭᱱᱚᱢ ᱦᱤᱞᱳᱜ ᱫᱚ ᱥᱚᱨᱦᱟᱭ ᱨᱮᱜᱮ ᱛᱮᱜᱮ ᱵᱚᱱ ᱥᱟᱠᱨᱟᱛᱚᱜ ᱠᱟᱱᱟ ᱟᱞᱮ ᱫᱚ ᱚᱱᱠᱟ ᱜᱮᱞᱮ ᱥᱟᱠᱨᱟᱛ ᱪᱟᱞᱟᱣ ᱟᱠᱟᱱᱟ ᱤᱱᱟᱹ ᱛᱟᱭᱱᱚᱢ ᱫᱟᱸᱥᱟᱭ ᱫᱟᱸᱥᱟᱭ ᱨᱮᱦᱚᱸ ᱡᱚᱠᱷᱚᱱ ᱫᱤᱵᱤ ᱵᱚᱸᱜᱟ ᱦᱤᱡᱩᱜᱼᱟ ᱛᱚᱠᱷᱚᱱ ᱫᱚ ᱟᱹᱥᱤᱱ ᱵᱚᱸᱜᱟ ᱩᱱ ᱡᱚᱠᱷᱚᱱ ᱦᱚᱸ ᱛᱚᱠᱷᱚᱱ ᱟᱹᱥᱤᱱ ᱵᱚᱸᱜᱟ ᱡᱚᱠᱷᱚᱱ ᱡᱚᱠᱷᱚᱱ ᱫᱤᱵᱤ ᱵᱚᱸᱜᱟ ᱡᱚᱠᱷᱚᱱ ᱵᱮᱞ ᱵᱚᱨᱚᱱ ᱦᱩᱭᱩᱜᱼᱟ ᱛᱚᱠᱷᱚᱱ ᱵᱮᱞᱵᱚᱨᱚᱱ ᱦᱩᱭᱩᱜᱼᱟ ᱚᱱᱟ ᱥᱟᱶᱛᱮ ᱢᱚᱬᱮ ᱫᱤᱱ ᱦᱚᱸ ᱯᱟᱞᱟᱣ ᱦᱩᱭᱩᱜᱼᱟ